ᱤᱧ ᱢᱤᱫᱴᱮᱡ ᱠᱩᱨᱛᱤᱧ ᱚᱰᱟᱨ ᱞᱮᱫᱟ ᱚᱱᱞᱟᱭᱤᱱᱛᱮ ᱛᱳ ᱚᱱᱟ ᱠᱩᱨᱛᱤ ᱤᱧ ᱡᱟᱸᱦᱟ ᱠᱟᱞᱟᱨ ᱤᱧ ᱚᱰᱟᱨ ᱞᱮᱫᱟ ᱚᱱᱟ ᱠᱟᱞᱟᱨ ᱜᱮ ᱦᱮᱡ ᱠᱟᱱᱟ ᱤᱧ ᱡᱟᱸᱦᱟ ᱥᱟᱭᱤᱡ ᱤᱧ ᱞᱟᱹᱭ ᱞᱮᱫᱟ ᱚᱱᱟ ᱥᱟᱭᱤᱡ ᱜᱮ ᱦᱮᱡ ᱠᱟᱱᱟ ᱛᱳ ᱵᱷᱟᱜᱮ ᱜᱮ ᱦᱮᱡ ᱠᱟᱱᱟ